ᱱᱮᱛᱟᱨ ᱫᱚ ᱥᱟᱸᱜᱷᱟᱨᱤᱭᱟᱹ ᱠᱚ ᱫᱟᱬᱟᱱ ᱞᱟᱹᱜᱤᱫ ᱠᱚ ᱟᱥᱟᱱᱮᱱᱟ ᱢᱟᱲᱟᱝ ᱫᱚ ᱦᱚᱨ ᱠᱚᱦᱚᱸ ᱵᱮᱥ ᱵᱟᱭ ᱛᱟᱦᱮᱸ ᱠᱟᱱᱟ ᱟᱨ ᱱᱤᱛᱳᱜ ᱫᱚ ᱜᱚᱴᱟᱜᱮ ᱦᱚᱨᱼᱵᱤᱨ ᱱᱟᱭ ᱱᱟᱯᱟᱭ ᱠᱚ ᱵᱮᱱᱟᱣ ᱟᱠᱟᱫᱼᱟ ᱟᱨ ᱱᱤᱛᱳᱜ ᱢᱟᱲᱟᱝ ᱫᱚ ᱜᱟᱹᱰᱤ ᱦᱚᱸ ᱦᱚᱨ ᱵᱮᱥ ᱵᱟᱝ ᱛᱟᱦᱮᱸ ᱛᱮ ᱵᱟᱭ ᱥᱮᱱᱚᱜ ᱠᱟᱱᱟ ᱛᱟᱦᱮᱸᱫ ᱱᱤᱛᱳᱜ ᱫᱚ ᱦᱚᱨᱠᱚ ᱚᱱᱠᱟ ᱱᱟᱯᱟᱭᱼᱱᱟᱯᱟᱭ ᱠᱚ ᱵᱮᱱᱟᱣ ᱟᱠᱟᱫᱼᱟ ᱡᱟᱦᱟᱸ ᱥᱮᱫ ᱪᱟᱞᱟᱜ ᱞᱟᱹᱜᱤᱫ ᱚᱥᱩᱵᱤᱫᱷᱟ ᱜᱮ ᱵᱟᱭ ᱦᱩᱭᱩᱜ ᱠᱟᱱᱟ ᱱᱤᱛᱳᱜ ᱫᱚ ᱡᱟᱦᱟᱸ ᱥᱮᱫ ᱮᱢ ᱪᱟᱞᱟᱜᱼᱟ ᱦᱚᱸ ᱢᱮᱱᱟᱜᱼᱟ ᱟᱨ ᱜᱟᱹᱰᱤ ᱦᱚᱸ ᱩᱱᱟᱹᱜ ᱥᱩᱵᱤᱫᱷᱟ ᱢᱮᱱᱟᱜᱼᱟ ᱚᱱᱟᱛᱮᱵᱚᱱ ᱦᱤᱡᱩᱜᱼᱥᱮᱱᱚᱜ ᱠᱟᱱᱟ ᱟᱨ ᱱᱮᱛᱟᱨ ᱨᱮᱱ ᱵᱮᱯᱟᱨᱤᱭᱟᱹ ᱠᱚ ᱞᱟᱹᱜᱤᱫ ᱦᱚᱸ ᱡᱟᱦᱟᱸᱨᱮ ᱛᱟᱦᱮᱱ ᱞᱟᱹᱜᱤᱫ ᱥᱮ ᱢᱚᱛᱞᱚᱵᱽ ᱡᱚᱢᱼᱧᱩ ᱞᱟᱹᱜᱤᱫ ᱡᱟᱦᱟᱱᱟᱜ ᱢᱩᱥᱠᱤᱞ ᱜᱮ ᱵᱟᱝ ᱠᱟᱱᱟ ᱟᱨ ᱱᱮᱛᱟᱨ ᱫᱚ ᱡᱩᱜᱽ ᱠᱟᱱᱟ ᱛᱮ ᱱᱤᱛᱳᱜ ᱫᱚ ᱡᱟᱦᱟᱸ ᱨᱮᱜᱮᱢ ᱛᱟᱦᱮᱱ ᱠᱚᱵᱚᱱ ᱧᱮᱞᱮᱫᱼᱟ ᱵᱚᱱ ᱚᱱᱟ ᱦᱤᱥᱟᱹᱵᱽᱛᱮᱢ ᱪᱟᱞᱟᱜ ᱠᱟᱱᱟ ᱟᱫᱚ ᱜᱟᱹᱰᱤ ᱢᱚᱴᱚᱨ ᱦᱚᱸ ᱨᱮᱜᱮ ᱟᱢᱮᱢ ᱢᱮᱱᱟ ᱱᱚᱰᱮ ᱢᱤᱱᱟᱹᱧᱟ ᱮᱱᱠᱷᱟᱱ ᱛᱮᱜᱮ ᱚᱱᱟ ᱜᱟᱹᱰᱤ ᱨᱮᱱᱟᱜ ᱯᱟᱛᱟ ᱠᱟᱛᱮᱫ ᱟᱵᱤᱱ ᱦᱚᱦᱚ ᱫᱟᱲᱮᱭᱟᱭ ᱵᱤᱱ ᱩᱥᱠᱮ ᱵᱟᱫᱽ ᱚᱱᱟ ᱜᱟᱹᱰᱤ ᱛᱮᱵᱤᱱ ᱥᱮᱱᱚᱜ ᱟᱵᱤᱱ ᱟᱨ ᱡᱚᱢ ᱧᱩ ᱨᱮᱱᱟᱜ ᱦᱚᱸ ᱚᱥᱩᱵᱤᱫᱷᱟ ᱜᱮ ᱵᱟᱹᱱᱩᱜ ᱟᱹᱱᱤᱡ ᱪᱮᱠᱟᱛᱮ ᱱᱮᱛᱟᱨ ᱫᱚ ᱡᱚᱢᱼᱧᱩ ᱦᱚᱸᱵᱚᱱ ᱮᱫᱟᱵᱚᱱ ᱟᱢ ᱢᱤᱫᱴᱷᱮᱱ ᱢᱮᱱᱟᱜ ᱢᱮᱭᱟ ᱟᱜᱟᱨ ᱟᱢ ᱡᱚᱢᱼᱧᱩ ᱫᱚᱨᱠᱟᱨᱚᱜ ᱠᱟᱱᱟ ᱛᱮᱜᱮᱢ ᱢᱟᱜᱟᱣ ᱮᱫᱟ ᱡᱚᱢᱼᱧᱩ ᱦᱚᱸ ᱛᱮᱜᱮ ᱟᱢᱟᱜ ᱚᱲᱟᱜ ᱥᱮᱴᱮᱨᱚᱜ ᱠᱟᱱᱟ ᱠᱷᱟᱱ ᱱᱤᱛᱳᱜ ᱥᱟᱸᱜᱷᱟᱨᱤᱭᱟᱹ ᱠᱚ ᱞᱟᱹᱜᱤᱫ ᱪᱟᱦᱮ ᱵᱮᱯᱟᱨ ᱠᱚ ᱞᱟᱹᱜᱤᱫ ᱩᱱᱟᱹᱜ ᱥᱩᱵᱤᱫᱷᱟ ᱦᱩᱭᱮᱱᱟ ᱢᱟᱲᱟᱝ ᱫᱚ ᱦᱚᱨᱼᱵᱤᱨ ᱵᱮᱥ ᱵᱟᱭ ᱛᱟᱦᱮᱸ ᱠᱟᱱᱟ ᱠᱷᱟᱱ ᱞᱟᱹᱜᱤᱫ ᱟᱹᱰᱤ ᱠᱚ ᱢᱩᱥᱠᱤᱞᱚᱜ ᱠᱟᱱᱟ ᱛᱟᱦᱮᱱ ᱟᱨ ᱱᱤᱛᱳᱜ ᱫᱚ ᱞᱟᱹᱜᱤᱫ ᱜᱟᱹᱰᱤ ᱩᱱᱟᱹᱜ ᱥᱩᱵᱤᱫᱟᱭᱮᱱᱟ ᱠᱤ ᱟᱢ ᱢᱤᱫᱴᱷᱮᱱ ᱫᱩᱲᱩᱵ ᱠᱚᱜᱢᱮ ᱟᱨ ᱫᱩᱲᱩᱵ ᱠᱟᱛᱮᱫ ᱜᱮ ᱡᱚᱛᱚᱱᱟᱜ ᱮᱢ ᱫᱟᱲᱮᱭᱟᱜ ᱟᱢ ᱪᱮᱫ ᱪᱮᱫ ᱢᱮᱱᱟᱜᱼᱟ ᱟᱢ ᱟᱢ ᱛᱮᱜᱮ ᱟᱨ ᱟᱢ ᱴᱷᱮᱱ ᱚᱱᱟ ᱥᱟᱢᱟᱱ ᱦᱤᱡᱩᱜᱼᱟ ᱚᱱᱠᱟ ᱜᱮ ᱱᱤᱛᱳᱜ ᱫᱟᱬᱟᱱ ᱡᱟᱦᱟᱸᱭ ᱫᱟᱬᱟᱱ ᱵᱚᱱ ᱪᱟᱞᱟᱜ ᱠᱟᱱᱟ ᱢᱟᱲᱟᱝ ᱫᱚ ᱦᱚᱨᱼᱵᱤᱨ ᱵᱮᱥ ᱵᱟᱭ ᱛᱟᱦᱮᱸ ᱠᱟᱱᱛᱮ ᱟᱹᱰᱤ ᱢᱩᱥᱠᱤᱞᱚᱜ ᱠᱟᱱᱟ ᱵᱚᱱ ᱛᱟᱦᱮᱸᱫ ᱫᱟᱬᱟᱱ ᱪᱟᱞᱟᱜ ᱟᱵᱚᱱ ᱚᱠᱟ ᱨᱮᱪᱚᱝ ᱦᱚᱨ ᱢᱮᱱᱟᱜᱼᱟ ᱵᱟᱹᱱᱩᱜ ᱟᱹᱱᱤᱡ ᱱᱤᱛᱚᱜ ᱢᱟ ᱵᱟᱝᱜᱮ ᱠᱚ ᱪᱮ ᱦᱚᱨᱼᱰᱟᱦᱟᱨ ᱠᱚ ᱚᱱᱠᱟ ᱱᱟᱯᱟᱭᱼᱱᱟᱯᱟᱭ ᱠᱚ ᱵᱮᱱᱟᱣ ᱟᱠᱟᱫᱟ ᱪᱟᱞᱟᱜ ᱞᱟᱹᱜᱤᱫ ᱚᱥᱩᱵᱤᱫᱷᱟ ᱜᱮ ᱵᱟᱝᱜᱮ